ᱯᱟᱸᱪᱚᱭ ᱟᱜᱚᱥᱴ ᱥᱟᱫᱷᱤᱱᱚᱛᱟ ᱫᱤᱵᱚᱥ ᱛᱤᱨᱤᱥᱮ ᱡᱩᱱ ᱦᱩᱞ ᱢᱟᱦᱟ ᱫᱤᱵᱚᱥ ᱯᱟᱸᱪᱚᱭ ᱥᱮᱯᱴᱮᱢᱵᱚᱨ ᱥᱤᱠᱷᱚᱠ ᱫᱤᱵᱚᱥ ᱪᱷᱟᱵᱤᱥᱮ ᱡᱟᱱᱩᱣᱟᱨᱤ ᱯᱨᱚᱡᱟᱛᱚᱱᱛᱨᱚ ᱫᱤᱵᱚᱥ ᱱᱚᱭᱮᱭ ᱟᱜᱚᱥᱴ ᱟᱱᱛᱚᱨᱡᱟᱛᱤᱠ ᱟᱹᱫᱤᱵᱟᱹᱥᱤ ᱫᱤᱵᱚᱥ